ᱦᱮᱞᱳ ᱦᱮᱸᱻ ᱦᱩᱸ ᱦᱩᱸ ᱦᱩᱸ ᱦᱮᱸ ᱤᱧ ᱫᱚ ᱥᱟᱱᱛᱟᱲ ᱥᱚᱢᱟᱡ ᱨᱮᱱ ᱢᱟᱺᱡᱷᱤ ᱦᱟᱲᱟᱢ ᱠᱟᱹᱱᱟᱹᱧ ᱜᱟᱶᱛᱟ ᱢᱟᱺᱡᱷᱤ ᱦᱟᱲᱟᱢ ᱴᱷᱤᱠ ᱜᱮᱭᱟ ᱟᱫᱚ ᱱᱤᱛᱳᱜ ᱢᱟᱺᱡᱷᱤ ᱦᱟᱲᱟᱢ ᱦᱮᱸ ᱠᱟᱹᱢᱤ ᱫᱚ ᱪᱮᱫ ᱦᱩᱭᱩᱜ ᱠᱟᱱᱟ ᱢᱟᱱᱮ ᱢᱟᱺᱡᱷᱤ ᱦᱟᱲᱟᱢᱟᱜ ᱠᱟᱹᱢᱤ ᱫᱚ ᱱᱚᱸᱰᱮ ᱫᱚ ᱦᱩᱭᱩᱜ ᱠᱟᱱᱟ ᱚᱱᱮ ᱟᱹᱛᱩ ᱨᱮ ᱢᱟᱺᱡᱷᱤ ᱯᱟᱨᱟᱱᱤᱠ ᱤᱭᱟᱹ ᱡᱚᱠᱷᱚᱱ ᱯᱟᱞᱤ ᱯᱚᱨᱚᱵ ᱯᱟᱲᱟᱜᱼᱟ ᱟᱨ ᱛᱚᱠᱷᱚᱱ ᱜᱚᱰᱮᱛᱤᱧ ᱢᱮᱛᱟᱭᱟ ᱡᱮ ᱮᱸᱜ ᱱᱚᱶᱟ ᱫᱚ ᱱᱤᱭᱟᱹ ᱯᱚᱨᱚᱵ ᱥᱮᱴᱮᱨᱮᱱ ᱛᱟᱵᱚᱱᱟ ᱟᱫᱚᱻᱻ ᱱᱚᱶᱟ ᱯᱩᱡᱟᱹ ᱦᱩᱭᱩᱜ ᱛᱟᱵᱚᱱᱟ ᱟᱫᱚ ᱚᱱᱟᱧ ᱱᱤᱨᱫᱮᱥ ᱟᱭ ᱜᱮ ᱟᱫᱚ ᱩᱱᱤ ᱫᱚ ᱟᱹᱛᱩ ᱢᱚᱬᱮ ᱦᱚᱲᱮ ᱦᱚᱦᱚ ᱡᱟᱣᱨᱟ ᱠᱮᱫ ᱠᱚᱣᱟ ᱦᱮᱸ ᱦᱚᱦᱚ ᱡᱟᱣᱨᱟ ᱠᱮᱫ ᱠᱚᱜᱮ ᱟᱨ ᱟᱹᱛᱩ ᱢᱚᱬᱮ ᱦᱚᱲ ᱞᱮ ᱫᱩᱲᱩᱵ ᱮᱱᱜᱮ ᱢᱟᱱᱮ ᱢᱟᱺᱡᱷᱤ ᱢᱟᱺᱡᱷᱤ ᱛᱷᱟᱱ ᱨᱮᱜᱮ ᱟᱨᱠᱤ ᱟᱫᱚ ᱞᱮ ᱥᱟᱞᱟ ᱜᱚᱴᱟᱭᱟ ᱟᱨᱠᱤ ᱚᱠᱟᱴᱟᱜ ᱢᱟᱹᱦᱤᱛ ᱠᱚᱛᱮ ᱥᱮ ᱚᱠᱟᱴᱟᱜ ᱵᱷᱟᱹᱜᱤ ᱢᱟᱦᱟ ᱧᱮᱞ ᱛᱮ ᱮᱸᱻ ᱯᱩᱡᱟᱹ ᱞᱮ ᱱᱮᱰᱟ ᱠᱮᱫ ᱜᱮ ᱥᱮ ᱟᱹᱛᱩ ᱵᱟᱠᱷᱨᱟ ᱛᱮᱦᱚᱸ ᱪᱮᱫᱼᱪᱮᱫ ᱵᱚ ᱪᱮᱠᱟᱭᱟ ᱚᱱᱟ ᱠᱚ ᱵᱟᱠᱷᱨᱟ ᱥᱟᱢᱚᱜᱨᱤᱠ ᱱᱚᱝᱠᱟᱞᱮ ᱟᱞᱳᱪᱚᱱᱟᱭᱟ ᱴᱷᱤᱠᱜᱮᱭᱟ ᱦᱩᱸ ᱛᱚ ᱱᱤᱛ ᱫᱚ ᱦᱩᱭᱩᱜ ᱠᱟᱱᱟ ᱟᱯᱮ ᱥᱮᱱ ᱠᱷᱚᱱ ᱦᱚᱸ ᱛᱷᱚᱲᱟ ᱡᱩᱫᱤ ᱜᱚᱲᱚ ᱞᱮ ᱧᱟᱢ ᱠᱮᱭᱟ ᱵᱟᱝ ᱟᱯᱮ ᱟᱹᱰᱤ ᱢᱚᱸᱡᱽ ᱱᱚᱜᱼᱚᱭ ᱛᱚ ᱢᱟᱺᱡᱷᱤ ᱢᱟᱺᱡᱷᱤ ᱪᱷᱟᱴᱠᱟ ᱥᱮ ᱱᱚᱶᱟ ᱡᱟᱦᱮᱨ ᱛᱷᱟᱱᱛ ᱦᱮᱸ ᱟᱯᱮ ᱥᱮᱫ ᱠᱷᱚᱱ ᱜᱚᱲᱚ ᱞᱮ ᱧᱟᱢ ᱞᱮᱠᱷᱟᱱ ᱦᱩᱸ ᱦᱩᱸ ᱦᱩᱸ ᱦᱮᱸ ᱦᱮᱸ ᱵᱚᱞᱮ ᱟᱨᱜᱮ ᱱᱚᱜᱼᱚᱝᱠᱟ ᱟᱹᱛᱩ ᱨᱮ ᱞᱮ ᱫᱩᱲᱩᱵ ᱞᱮᱱᱟ ᱦᱮᱸ ᱵᱩᱡᱫᱟᱢ ᱜᱚᱝᱠᱮ

ᱟᱞᱮ ᱵᱮᱰᱟ ᱮᱥ ᱟᱹᱪᱩᱨ ᱠᱟᱜᱼᱟ ᱟᱨᱠᱤ ᱴᱷᱤᱠᱜᱮᱭᱟ ᱡᱮᱢᱚᱱ ᱥᱚᱝᱨᱚᱠᱠᱷᱚᱱ ᱡᱟᱭᱜᱟ ᱞᱮᱠᱟ ᱛᱟᱦᱮᱸᱱᱟ ᱟᱨᱠᱤ ᱥᱮ ᱢᱟᱺᱡᱷᱤ ᱛᱷᱟᱱ ᱦᱚᱸ ᱱᱚᱝᱠᱟ ᱜᱷᱮᱨᱟ ᱠᱟᱛᱮᱫ ᱜᱮᱞᱮ ᱫᱚᱦᱚ ᱠᱮᱭᱟ ᱟᱨᱠᱤ ᱡᱮᱱᱚ ᱦᱮᱸ ᱚᱠᱚᱭ ᱟᱵᱚ ᱟᱹᱛᱩ ᱴᱚᱞᱟ ᱠᱚᱨᱮ ᱫᱚ ᱥᱩᱠᱨᱤ ᱠᱚᱦᱚᱸ ᱦᱮᱱᱟᱜ ᱠᱚᱣᱟ ᱥᱩᱠᱨᱤ ᱠᱚ ᱢᱮᱨᱚᱢ ᱠᱚ ᱵᱷᱤᱰᱤ ᱠᱚ ᱦᱮᱸ ᱡᱟᱛᱮ ᱚᱱᱟ ᱡᱟᱭᱜᱟ ᱯᱚᱵᱤᱛᱨᱚ ᱡᱟᱭᱜᱟ ᱢᱮᱱᱛᱮ ᱟᱹᱰᱤ ᱢᱚᱸᱡᱽ ᱛᱮ ᱛᱟᱦᱮᱸᱱᱟ ᱟᱨᱠᱤ ᱦᱮᱸ ᱟᱨ ᱤᱭᱟᱹ ᱤᱭᱟᱹ ᱫᱚᱞᱮ ᱢᱮᱱᱮᱫ ᱛᱟᱦᱮᱸᱱᱟ ᱵᱚᱞᱮ ᱟᱯᱮ ᱥᱮᱫᱠᱷᱚᱱ ᱛᱚᱨᱚᱯ ᱥᱮᱫ ᱠᱷᱚᱱ ᱜᱚᱲᱚ ᱞᱮ ᱧᱟᱢ ᱠᱮᱭᱟ ᱛᱟᱞᱦᱮ ᱚᱱᱟ ᱠᱚ ᱥᱟᱨᱡᱚᱢ ᱫᱟᱨᱮ ᱦᱩᱸ ᱡᱷᱟᱦᱮᱨ ᱫᱷᱟᱨᱮ ᱨᱮ ᱥᱟᱨᱡᱚᱢ ᱫᱟᱨᱮ ᱠᱚ ᱨᱚᱦᱚᱭᱟ ᱢᱟᱛᱠᱚᱢ ᱫᱟᱨᱮ ᱠᱚ ᱨᱚᱦᱚᱭᱟ ᱦᱸ ᱟᱨᱦᱚᱸ ᱮᱴᱟᱜ ᱮᱴᱟᱜ ᱡᱚ ᱵᱟᱦᱟ ᱫᱟᱨᱮ ᱠᱚ ᱵᱚᱞᱮ ᱟᱯᱮ ᱛᱚᱨᱚᱯ ᱠᱷᱚᱱ ᱜᱚᱲᱚ ᱞᱮ ᱧᱟᱢ ᱞᱮᱠᱟᱱ ᱨᱚᱦᱚᱭ ᱠᱟᱛᱮᱫ ᱞᱮ ᱟᱹᱰᱤ ᱢᱚᱸᱡᱽ ᱟᱴᱠᱟᱨᱚᱜ ᱟᱵᱚ ᱫᱚ ᱦᱩᱭᱩᱜ ᱠᱟᱱᱟ ᱦᱟᱱᱟ ᱵᱚᱞᱮ ᱦᱩᱭᱩᱜ ᱠᱟᱱᱟ ᱤᱭᱟᱹ ᱠᱟᱱᱟ ᱥᱚᱵᱩᱡ ᱥᱟᱠᱟᱢ ᱯᱟᱞᱦᱟ ᱵᱤᱨ ᱫᱟᱨᱮ ᱨᱮᱱ ᱦᱚᱲ ᱤᱭᱟᱹ ᱡᱚᱛᱚᱱ ᱦᱚᱲ ᱠᱟᱱᱟ ᱵᱚᱱ ᱛᱚ ᱦᱮᱸ ᱚᱱᱟ ᱤᱭᱟᱹ ᱛᱮᱞᱮ ᱢᱮᱱ ᱮᱫᱟ ᱡᱮ ᱟᱯᱮᱫᱚ ᱯᱷᱟᱥ ᱨᱮᱜᱮ ᱡᱚᱛᱚ ᱦᱚᱲ ᱜᱚᱲᱚ ᱞᱮ ᱧᱟᱢ ᱠᱮᱭᱟ ᱟᱹᱰᱤ ᱢᱚᱸᱡᱽ ᱞᱮ ᱩᱯᱚᱠᱟᱨ ᱠᱚᱜᱼᱟ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱟᱹᱰᱤ ᱢᱤᱸᱡᱽ ᱟᱹᱰᱤ ᱢᱚᱸᱡᱽ ᱦᱮᱸ ᱦᱮᱸ ᱦᱮᱸ ᱴᱷᱤᱠ ᱦᱮᱸ ᱦᱮᱸ ᱮᱠᱫᱚᱢ ᱪᱮᱫᱟᱜ ᱵᱟᱝ ᱟᱞᱮ ᱦᱚᱸ ᱚᱱᱟ ᱜᱮᱞᱮ ᱠᱷᱚᱡᱚᱜ ᱠᱟᱱᱟ ᱫᱮᱞᱟ ᱛᱟᱞᱦᱮ ᱢᱤᱫ ᱫᱤᱱ ᱦᱤᱡᱩᱜ ᱛᱟᱵᱚᱱ ᱯᱮ ᱦᱮᱸ ᱟᱨ ᱟᱞᱮ ᱦᱚᱸ ᱤᱧ ᱦᱚᱸ ᱜᱚᱴᱟ ᱟᱹᱛᱩ ᱨᱮᱱ ᱦᱚᱦᱚ ᱡᱟᱣᱨᱟ ᱠᱟᱛᱮᱫ ᱤᱧ ᱮᱸᱜ ᱢᱟᱺᱡᱷᱤ ᱛᱷᱟᱱ ᱨᱤᱧ ᱡᱟᱣᱨᱟᱭᱮᱫ ᱠᱚᱣᱟ ᱟᱨ ᱢᱤᱫ ᱵᱟᱨ ᱠᱟᱛᱷᱟ ᱩᱱᱠᱩ ᱥᱟᱢᱟᱝ ᱨᱮᱦᱚᱸ ᱮᱠᱴᱩ ᱜᱟᱞᱢᱟᱨᱟᱣ ᱟᱨᱦᱚᱸ ᱡᱩᱛᱩᱜᱼᱟ ᱦᱮᱸ ᱦᱮᱸ ᱴᱷᱤᱠᱜᱮᱭᱟ ᱛᱚᱵᱮ ᱦᱩᱸ ᱦᱮᱸ ᱟᱨᱚ ᱦᱟᱸᱜ ᱛᱟᱭᱚᱢ ᱛᱮᱫᱚ ᱦᱩᱸ ᱦᱩᱸ ᱦᱩᱸ ᱦᱩᱸᱜ ᱦᱩᱸ ᱦᱩᱸ ᱦᱟᱸ ᱦᱟᱸ ᱦᱩᱸ ᱦᱮᱸ ᱦᱮᱸ ᱦᱮᱸ ᱴᱷᱤᱠᱼᱴᱷᱤᱠ ᱦᱮᱸ ᱦᱮᱸ ᱦᱮᱸ ᱮᱠᱫᱚᱢ ᱪᱷᱤᱢ ᱪᱷᱟᱢ ᱮᱠᱫᱚᱢ ᱦᱩᱸ ᱦᱩᱸ ᱦᱩᱸ ᱦᱩᱸ ᱦᱩᱸ ᱦᱩᱸ ᱦᱩᱸ ᱮᱠᱫᱚᱢ ᱡᱟᱦᱮᱨ ᱫᱟᱨᱮ ᱠᱟᱱᱟ ᱚᱱᱟᱜᱮ ᱟᱥᱚᱞ ᱵᱚᱸᱜᱟ ᱦᱮᱸ ᱡᱟᱦᱮᱨ ᱜᱟᱲ ᱢᱟᱨᱟᱝ ᱵᱩᱨᱩ ᱡᱟᱦᱮᱨ ᱜᱟ ᱠᱟᱱᱟ ᱦᱩᱸ ᱚᱱᱟ ᱜᱮᱛᱚ ᱟᱵᱚᱣᱟᱜ ᱢᱮᱱ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱞᱟᱹᱭ ᱠᱟᱹᱫᱤᱧᱟᱢ ᱦᱮᱸ ᱦᱮᱸ ᱦᱮᱸ ᱮᱠᱫᱚᱢ ᱟᱹᱰᱤ ᱢᱚᱸᱡᱽ ᱴᱷᱤᱠᱜᱮᱭᱟ ᱛᱟᱞᱦᱮ ᱱᱚᱜᱼᱚᱭ ᱢᱤᱫ ᱫᱤᱱ ᱦᱟᱸᱜ ᱮᱸᱜ ᱟᱯᱮ ᱦᱤᱡᱩᱜ ᱞᱟᱦᱟ ᱨᱮ ᱦᱟᱸᱜ ᱮᱢ ᱯᱷᱳᱱᱟᱹᱫᱤᱧ ᱜᱮ ᱛᱟᱞᱦᱮ ᱠᱷᱟᱱ ᱟᱹᱛᱩᱨᱮᱱ ᱢᱚᱬᱮ ᱦᱚᱲᱤᱧ ᱡᱟᱨᱣᱟ ᱠᱚᱣᱟ ᱵᱚᱞᱮ ᱦᱮᱸ ᱤᱧ ᱥᱩᱵᱤᱛᱟᱜᱼᱟ ᱴᱷᱤᱠᱜᱮᱭᱟ ᱦᱩᱸ ᱴᱷᱤᱠᱜᱮᱭᱟ ᱦᱮᱸᱢᱟ ᱛᱟᱭᱜᱮ ᱢᱟ ᱦᱮᱸ ᱫᱚᱦᱟᱨ ᱜᱮ ᱦᱩᱸ ᱡᱚᱦᱟᱨ ᱡᱚᱦᱟᱨ ᱡᱚᱦᱟᱨ ᱜᱮ ᱦᱩᱸ